ᱤᱧᱟᱹᱜ ᱫᱷᱚᱨᱚᱢ ᱫᱚ ᱥᱟᱹᱨᱤ ᱫᱷᱚᱨᱚᱢ ᱤᱧᱟᱹᱜ ᱫᱷᱚᱨᱚᱢ ᱤᱧᱟᱹᱜ ᱥᱟᱶᱛᱟ ᱞᱟᱹᱜᱤᱫ ᱤᱧ ᱥᱮᱪᱮᱫ ᱮᱠᱟᱞᱤᱧ ᱮᱢᱚᱜᱼᱟ

ᱚᱱᱠᱟᱱ ᱠᱟᱹᱢᱤ ᱜᱚᱲᱚ ᱮᱠᱟᱞᱤᱧ ᱫᱷᱩᱨᱟᱹᱜᱼᱟ ᱪᱮᱫᱟᱜ ᱥᱮ ᱤᱧᱟᱹᱜ ᱫᱷᱚᱨᱚᱢ ᱞᱟᱹᱜᱤᱫ ᱤᱧᱟᱹᱜ ᱥᱟᱶᱛᱟ ᱞᱟᱹᱜᱤᱫ ᱤᱧ ᱡᱩᱫᱤ ᱵᱟᱹᱧ ᱧᱮᱞᱟ ᱛᱟᱦᱚᱞᱮ ᱚᱠᱚᱭᱮ ᱧᱮᱞᱟ ᱚᱱᱟ ᱛᱮ ᱟᱵᱚ ᱥᱟᱱᱟᱢ ᱱᱤᱛᱚᱜ ᱡᱟᱦᱟᱸ ᱯᱟᱹᱴᱷᱩᱣᱟᱹ ᱵᱟᱹᱵᱩ ᱢᱟᱹᱭ ᱛᱟᱠᱚ ᱢᱟᱱᱟᱜ ᱠᱚᱣᱟ ᱥᱟᱱᱟᱢ ᱠᱚ ᱟᱵᱚ ᱩᱫᱜᱟᱹᱣ ᱦᱩᱭᱩᱜ ᱛᱟᱵᱚᱱᱟ ᱟᱵᱚᱭᱟᱜ ᱥᱟᱶᱛᱟ ᱨᱮᱱᱟᱜ ᱟᱵᱚᱭᱟᱜ ᱡᱟᱹᱛᱤ ᱨᱮᱱᱟᱜ ᱡᱟᱦᱟᱸ ᱛᱤᱱᱟᱜ ᱠᱟᱹᱢᱤ ᱦᱚᱨᱟ ᱥᱮ ᱡᱟᱦᱟᱸ ᱛᱤᱱᱟᱜ ᱞᱟᱭ ᱞᱟᱠᱪᱟᱨ ᱥᱮ ᱚᱱᱠᱟᱱ ᱠᱟᱹᱢᱤ ᱠᱚ ᱢᱮᱱᱟᱜ ᱛᱟᱵᱚᱱᱟ ᱟᱵᱚ ᱥᱟᱱᱟᱢ ᱠᱚᱜᱮ ᱢᱚᱱᱮ ᱩᱨᱤᱡ ᱠᱟᱛᱮ ᱚᱱᱟ ᱠᱚ ᱧᱮᱞ ᱥᱚᱫᱚᱨ ᱦᱩᱭᱩᱜ ᱛᱟᱵᱚᱱᱟ ᱡᱮᱞᱮᱠᱟ ᱥᱟᱶᱛᱟᱣᱟᱱ ᱠᱟᱹᱢᱤ ᱨᱮ ᱵᱤᱦᱟᱹ ᱵᱟᱯᱞᱟ ᱵᱟᱦᱟ ᱥᱚᱨᱦᱟᱭ ᱫᱚᱝ ᱞᱟᱜᱽᱲᱮ ᱚᱱᱠᱟᱱ ᱟᱨᱚ ᱟᱭᱢᱟ ᱠᱟᱹᱢᱤ ᱠᱚ ᱡᱟᱦᱟᱸ ᱫᱚ ᱥᱚᱴᱷᱤᱠ ᱵᱷᱟᱵᱽ ᱛᱮ ᱵᱟᱝ ᱵᱚᱱ ᱠᱟᱹᱢᱤᱜᱼᱟ ᱥᱮ ᱥᱟᱶᱛᱟ ᱨᱮᱱᱟᱜ ᱡᱟᱦᱟᱸ ᱠᱟᱹᱢᱤ ᱚᱱᱠᱟ ᱵᱟᱝ ᱵᱚᱱ ᱛᱚᱨᱟᱣ ᱤᱫᱤ ᱫᱟ ᱚᱱᱟ ᱠᱷᱟᱹᱛᱤᱨ ᱛᱮ ᱟᱵᱚ ᱚᱱᱟ ᱪᱮᱛᱟᱱ ᱨᱮ ᱢᱮᱫ ᱞᱩᱛᱩᱨ ᱫᱚᱦᱚᱭ ᱦᱩᱭᱩᱜ ᱛᱟᱵᱚᱱᱟ ᱥᱮ ᱴᱷᱤᱠ ᱴᱷᱟᱠ ᱵᱚᱱ ᱠᱟᱨᱟᱣ ᱫᱟᱲᱮᱭᱟᱜ ᱢᱟ ᱱᱚᱣᱟ ᱵᱚ ᱧᱮᱞ ᱥᱟᱸᱜᱮᱭᱟ ᱟᱨ ᱡᱟᱦᱟᱸ ᱛᱤᱱᱟᱹᱜ ᱟᱵᱚᱨᱮᱱ ᱥᱟᱱᱛᱟᱲ ᱥᱟᱶᱛᱟ ᱨᱮ ᱚᱱᱠᱟᱱ ᱜᱟᱹᱠᱷᱩᱲᱤᱭᱟᱹ ᱠᱚ ᱢᱮᱱᱟᱜ ᱠᱚᱣᱟ ᱩᱱᱠᱩ ᱟᱛᱮ ᱵᱚᱱ ᱫᱩᱲᱩᱵ ᱜᱟᱞᱢᱟᱨᱟᱣᱟ ᱩᱱᱠᱩ ᱴᱷᱮᱱ ᱠᱷᱚᱱ ᱵᱟᱝ ᱵᱟᱲᱟᱭᱟᱱ ᱡᱤᱱᱤᱥ ᱠᱚ ᱵᱟᱲᱟᱭ ᱡᱚᱝᱼᱟ ᱡᱟᱦᱟ ᱫᱚ ᱟᱵᱚ ᱵᱚᱱ ᱥᱤᱠᱷᱟᱱᱟᱹᱛ ᱫᱟᱲᱮᱭᱟᱜᱼᱟ ᱟᱨ ᱚᱱᱟ ᱟᱵᱚ ᱥᱟᱶᱛᱟ ᱨᱮᱱᱟᱜ ᱠᱟᱹᱢᱤ ᱠᱚᱨᱮ ᱢᱚᱱᱮ ᱩᱨᱤᱡ ᱠᱟᱛᱮ ᱚᱱᱠᱟ ᱵᱚᱱ ᱠᱟᱹᱢᱤ ᱤᱫᱤᱭᱟ ᱮᱸᱰᱮᱠᱷᱟᱱ ᱜᱮ ᱟᱵᱚ ᱧᱮᱞᱟᱵᱚᱱ ᱟᱵᱚᱱ ᱥᱟᱶᱛᱟ ᱨᱮᱱᱟᱜ ᱠᱟᱹᱢᱤ ᱠᱚ ᱟᱹᱰᱤ ᱪᱮᱨᱦᱟ ᱥᱮ ᱟᱹᱰᱤ ᱱᱟᱯᱟᱭ ᱛᱮ ᱛᱚᱨᱟᱣ ᱤᱫᱤᱜᱼᱟ ᱱᱚᱣᱟ ᱜᱮ ᱤᱧ ᱵᱟᱠᱷᱨᱟ ᱛᱮᱫᱚ ᱱᱚᱣᱟ ᱜᱮᱧ ᱢᱮᱱ ᱥᱚᱫᱚᱨᱟ